ᱦᱮᱸ ᱟᱹᱞᱤᱧ ᱫᱚ ᱵᱩᱨᱩ ᱫᱷᱟᱨᱮ ᱨᱮᱱ ᱦᱚᱲ ᱠᱟᱱ ᱜᱮᱭᱟᱞᱤᱧ ᱟᱹᱞᱤᱧᱟᱜ ᱜᱷᱟᱨᱚᱸᱡᱽ ᱨᱮ ᱡᱟᱦᱟᱱᱟᱜ ᱫᱚᱨᱠᱟᱫ ᱞᱮᱱᱠᱷᱟᱱ ᱜᱮ ᱡᱮᱢᱚᱱ ᱨᱮ ᱯᱟᱲᱟᱣ ᱜᱚᱫ ᱞᱮᱱᱠᱷᱟᱱ ᱜᱮ ᱡᱮᱢᱚᱱ ᱱᱟᱦᱮᱞ ᱠᱟᱴᱷ ᱮᱥᱤ ᱟᱨᱦᱚᱸ ᱡᱟᱦᱟᱱᱟᱜ ᱠᱚᱜᱮ ᱨᱟᱹᱯᱩᱫ ᱞᱮᱱᱠᱷᱟᱱ ᱫᱚ ᱵᱩᱨᱩ ᱥᱮᱫ ᱞᱤᱧ ᱥᱮᱱᱚᱜᱼᱟ ᱵᱩᱨᱩ ᱨᱮ ᱚᱸᱰᱮ ᱥᱮᱱ ᱞᱮᱱᱠᱷᱟᱱ ᱜᱮ ᱟᱹᱰᱤ ᱨᱚᱠᱚᱢ ᱪᱮᱬᱮ ᱪᱤᱯᱨᱩᱫ ᱠᱚᱣᱟᱜ ᱨᱟᱜ ᱤᱧ ᱟᱸᱡᱚᱢᱟ ᱠᱤᱪᱷᱩᱜᱟᱱ ᱫᱚᱞᱤᱧ ᱪᱤᱱᱦᱟᱹᱣ ᱠᱚᱣᱟ ᱧᱩᱛᱩᱢ ᱠᱚᱞᱤᱧ ᱢᱮᱱ ᱫᱟᱲᱮᱭᱟᱜ ᱛᱟᱠᱚᱣᱟ ᱢᱮᱱᱠᱷᱟᱱ ᱱᱚᱝᱠᱟᱱ ᱱᱚᱝᱠᱟᱱ ᱠᱚᱦᱚᱸ ᱞᱤᱧ ᱧᱮᱞ ᱠᱚᱣᱟ ᱡᱟᱦᱟᱸᱭ ᱠᱤ ᱩᱱᱠᱩᱣᱟᱜ ᱧᱩᱛᱩᱢ ᱵᱟᱹᱞᱤᱧ ᱵᱟᱲᱟᱭᱟ ᱧᱮᱞ ᱡᱚᱝᱛᱮ ᱱᱩᱱᱟᱹᱜ ᱱᱟᱯᱟᱭ ᱱᱩᱱᱟᱹᱜ ᱴᱷᱤᱠ ᱠᱚ ᱧᱮᱞᱚᱜᱼᱟ ᱠᱚᱭᱚᱜ ᱟᱠᱟᱫ ᱥᱟᱱᱟᱣᱟ ᱟᱫᱚ ᱚᱱᱟ ᱠᱚᱜᱮ ᱩᱱᱠᱩᱣᱟᱜ ᱚᱱᱟ ᱨᱟᱜ ᱟᱲᱟᱝ ᱛᱮᱫ ᱜᱮ ᱟᱹᱜᱩᱣᱟᱱ ᱮᱱᱠᱷᱟᱱ ᱩᱱᱠᱩᱣᱟᱜ ᱞᱟᱹᱭᱛᱮ ᱵᱟᱝ ᱴᱷᱤᱠᱟᱹᱜᱼᱟ ᱡᱮ ᱪᱮᱫ ᱞᱮᱠᱟᱱᱟᱜ ᱪᱮᱫ ᱞᱮᱠᱟᱱ ᱪᱤᱞᱤ ᱵᱚᱱ ᱢᱮᱛᱟ ᱠᱚᱣᱟ ᱛᱟᱦᱚᱞᱮ ᱢᱤᱫ ᱵᱟᱨ ᱫᱚ ᱡᱮᱢᱚᱱ ᱢᱟᱨᱟᱜ ᱪᱮᱬᱮ ᱩᱱᱠᱩ ᱛᱤᱱᱟᱹᱜ ᱪᱮᱦᱨᱟ ᱠᱚ ᱨᱟᱜᱟ ᱯᱮᱦᱚᱲ ᱯᱮᱦᱚᱲ ᱡᱟᱦᱟᱸ ᱥᱮᱫ ᱨᱮᱠᱚ ᱨᱟᱜ ᱞᱮᱠᱷᱟᱱᱮᱢ ᱴᱷᱤᱠᱟᱹ ᱜᱚᱫᱟ ᱱᱤᱛᱚᱜ ᱫᱚ ᱢᱟᱨᱟᱜ ᱪᱮᱬᱮ ᱨᱟᱜᱮᱫᱼᱟ ᱛᱤᱛᱨᱤ ᱟᱥᱠᱟᱞ ᱠᱚ ᱢᱮᱱᱟᱜ ᱠᱚᱣᱟ ᱩᱱᱠᱩ ᱦᱚᱸ ᱡᱟᱦᱟᱸ ᱫᱷᱤᱨᱤ ᱜᱷᱚᱸᱜᱷᱚᱨ ᱥᱮ ᱞᱟᱴᱟ ᱩᱱᱠᱩ ᱦᱚᱸᱠᱚ ᱨᱟᱜ ᱞᱮᱠᱷᱟᱱ ᱟᱠᱚᱣᱟᱜ ᱟᱲᱟᱝᱛᱮ ᱴᱷᱤᱠᱟᱹ ᱜᱚᱫᱚᱜᱼᱟ ᱡᱮ ᱱᱚᱸᱰᱮ ᱫᱚ ᱛᱤᱛᱨᱤ ᱥᱮ ᱯᱟᱥᱠᱟᱞ ᱠᱟᱱᱟᱭ ᱠᱤᱪᱷᱩᱜᱟᱱ ᱢᱮᱱᱟᱜ ᱠᱚᱣᱟ ᱩᱱᱠᱩ ᱫᱚ ᱨᱟᱜ ᱟᱠᱚ ᱩᱰᱟᱹᱜ ᱟᱠᱚ ᱟᱹᱰᱤ ᱥᱤᱵᱤᱞ ᱟᱲᱟᱝ ᱛᱳ ᱩᱱᱠᱩ ᱨᱟᱜ ᱫᱚ ᱦᱟᱸᱜ ᱩᱱᱟᱹᱜ ᱫᱚ ᱧᱩᱛᱩᱢ ᱠᱚ ᱩᱱᱟᱹᱜ ᱵᱟᱝ ᱵᱟᱰᱟᱭᱚᱜᱼᱟ ᱟᱫᱚ ᱱᱚᱜᱼᱚ ᱱᱚᱝᱠᱟ ᱱᱩᱠᱩᱣᱟᱜ ᱫᱚ ᱠᱤᱪᱷᱩᱜᱟᱱ ᱚᱱᱟ ᱵᱩᱨᱩ ᱨᱮ ᱥᱮᱱ ᱠᱟᱛᱮᱫ ᱜᱮ ᱩᱱᱠᱩᱣᱟᱜ ᱤᱭᱟᱹ ᱠᱚᱫᱚ ᱵᱟᱲᱟᱭᱚᱜᱼᱟ ᱡᱮ ᱪᱮᱞᱮ ᱪᱮᱬᱮ ᱠᱟᱱᱟ ᱠᱚ ᱪᱮᱫ ᱞᱮᱠᱥ ᱠᱚ ᱨᱟᱜᱟ